ᱜᱟᱛᱮ ᱨᱮ ᱨᱟᱹᱥᱠᱟᱹ ᱫᱚ ᱟᱹᱰᱤ ᱢᱚᱡᱽ ᱜᱤᱧ ᱟᱹᱭᱠᱟᱹᱣᱟ ᱜᱟᱛᱮᱜ ᱫᱚ ᱠᱟᱨᱚᱱ ᱡᱚᱛᱚ ᱠᱷᱚᱱ ᱢᱚᱡᱽ ᱜᱟᱛᱮ ᱫᱚ ᱤᱧᱟᱹᱜ ᱫᱚ ᱯᱷᱩᱴᱵᱚᱞ ᱤᱧ ᱯᱷᱩᱴᱵᱚᱞ ᱜᱟᱛᱮᱜ ᱫᱚ ᱟᱹᱰᱰᱤ ᱟᱸᱴᱤᱧ ᱠᱩᱥᱤᱭᱟᱜᱼᱟ ᱟᱨ ᱢᱤᱫᱴᱮᱱ ᱠᱩᱲᱤ ᱦᱚᱲ ᱦᱩᱭ ᱠᱟᱛᱮᱫ ᱯᱷᱩᱴᱵᱚᱞ ᱜᱟᱛᱮᱜ ᱠᱟᱱᱟᱭ ᱡᱚᱠᱷᱚᱱ ᱠᱟᱹᱴᱤᱡ ᱤᱧ ᱛᱟᱦᱮᱸᱠᱟᱱᱟ ᱠᱚᱲᱟ ᱦᱚᱲᱤᱧ ᱧᱮᱞᱮᱫ ᱠᱚ ᱛᱟᱦᱮᱱᱟ ᱯᱷᱩᱴᱵᱚᱞ ᱜᱟᱛᱮ ᱩᱝᱠᱩ ᱧᱮᱞᱛᱮ ᱤᱧ ᱦᱚᱧ ᱢᱮᱱᱮᱫ ᱠᱟᱱ ᱛᱟᱦᱮᱸᱫ ᱤᱧ ᱦᱚᱧ ᱜᱟᱛᱮᱜᱼᱟ ᱟᱨ ᱟᱞᱮ ᱚᱲᱟᱜ ᱨᱮᱱ ᱡᱚᱛᱚ ᱦᱚᱲ ᱜᱮ ᱯᱷᱩᱴᱵᱚᱞ ᱜᱟᱛᱮ ᱫᱚ ᱟᱹᱰᱤ ᱟᱸᱴ ᱠᱚ ᱠᱩᱥᱤᱭᱟᱜᱼᱟ ᱯᱷᱩᱴᱵᱚᱞ ᱨᱮ ᱫᱚ ᱟᱹᱰᱤ ᱟᱸᱴ ᱜᱮᱠᱚ ᱠᱩᱥᱤᱭᱟᱜᱼᱟ ᱤᱧ ᱵᱟᱵᱟ ᱦᱚᱸ ᱜᱟᱛᱮᱜ ᱠᱟᱱ ᱛᱟᱦᱮᱱᱟᱭ ᱤᱧ ᱞᱟᱹᱴᱩ ᱵᱟ ᱦᱚᱸᱭ ᱜᱟᱛᱮᱜ ᱠᱟᱱ ᱛᱟᱦᱮᱱᱟ ᱤᱧ ᱦᱚᱸ ᱜᱟᱛᱮᱜ ᱠᱟᱱᱟ ᱥᱮ ᱤᱧ ᱵᱚᱭᱦᱟ ᱢᱮᱱᱟᱭᱟ ᱩᱱᱤ ᱦᱚᱸ ᱯᱷᱩᱴᱵᱚᱞᱮ ᱜᱟᱛᱮᱜ ᱠᱟᱱᱟ ᱯᱷᱩᱴᱵᱚᱞ ᱜᱟᱛᱮ ᱫᱚ ᱟᱹᱰᱤ ᱟᱸᱴᱞᱮ ᱠᱩᱥᱤᱭᱟᱜᱼᱟ ᱟᱹᱰᱤ ᱤᱭᱟᱹ ᱨᱟᱹᱥᱠᱟᱹᱧ ᱟᱹᱭᱠᱟᱹᱣᱟ ᱢᱚᱱ ᱵᱷᱤᱛᱨᱤ ᱠᱷᱚᱱ ᱡᱚᱛᱚ ᱠᱷᱚᱱ ᱡᱟᱦᱟᱸᱞᱮ ᱜᱟᱛᱮᱜ ᱡᱚᱛᱚ ᱦᱚᱲ ᱢᱤᱫ ᱥᱚᱸᱜᱮ ᱛᱮ ᱡᱩᱢ ᱡᱚᱛᱚ ᱦᱚᱲᱟᱜ ᱢᱤᱫᱴᱮᱱ ᱮᱠᱚᱛᱟ ᱚᱱᱟ ᱱᱤᱭᱮ ᱫᱚ ᱟᱹᱰᱤ ᱢᱚᱡᱤᱧ ᱟᱹᱭᱠᱟᱹᱣᱟ ᱯᱷᱩᱴᱵᱚᱞ ᱜᱟᱛᱮᱜ ᱫᱚ ᱟᱨ ᱯᱷᱩᱴᱵᱚᱞ ᱜᱟᱛᱮ ᱛᱮ ᱪᱮᱫ ᱥᱟᱯᱚᱴ ᱪᱮᱫ ᱯᱷᱩᱴᱵᱚᱞ ᱥᱟᱨᱴᱤᱯᱷᱤᱠᱮᱴ ᱛᱟᱦᱮᱸᱞᱮᱱ ᱠᱷᱟᱱ ᱯᱷᱩᱴᱵᱚᱞ ᱜᱟᱛᱮᱜ ᱨᱮᱭᱟᱜ ᱪᱟ ᱠᱨᱤᱼᱵᱟ ᱠᱨᱤ ᱠᱚᱨᱮ ᱦᱚᱸ ᱥᱩᱵᱤᱫᱟ ᱧᱟᱢᱚᱜ ᱠᱟᱱᱟ ᱟᱭᱢᱟ ᱠᱤᱪᱷᱩ ᱠᱟᱹᱢᱤ ᱠᱚᱨᱮ ᱥᱩᱵᱤᱫᱟ ᱧᱟᱢᱚᱜᱚᱜ ᱠᱟᱱᱟ ᱟᱯᱮ ᱟᱨ ᱡᱚᱛᱚ ᱠᱷᱚᱱ ᱢᱚᱡᱽ ᱡᱤᱱᱤᱥ ᱦᱩᱭᱩᱜ ᱠᱟᱱᱟ ᱜᱟᱛᱮᱜ ᱜᱟᱛᱮᱜ ᱡᱚᱛᱚ ᱦᱚᱲ ᱢᱤᱞᱮ ᱛᱮ ᱜᱟᱛᱮ ᱦᱩᱭᱩᱜᱼᱟ ᱚᱱᱟ ᱜᱮ ᱟᱹᱰᱤ ᱨᱟᱹᱥᱠᱟᱹᱧ ᱟᱹᱭᱠᱟᱹᱣᱟ ᱟᱹᱰᱤ ᱠᱩᱥᱤ